ᱪᱟᱥᱼᱵᱟᱥ ᱦᱳᱲᱳ ᱨᱚᱦᱚᱭ ᱪᱟᱥᱼᱵᱟᱥ ᱜᱤᱧ ᱞᱟᱹᱭ ᱫᱟᱹᱧ ᱪᱟᱨᱟᱭᱟᱵᱚᱱ ᱦᱳᱲᱳ ᱵᱚᱱ ᱪᱟᱨᱟᱭᱟ ᱪᱟᱨᱟ ᱠᱟᱛᱮᱜ ᱨᱚᱦᱚᱭ ᱟᱵᱚᱱ ᱛᱩᱫ ᱟᱵᱚᱱ ᱨᱚᱦᱚᱭ ᱟᱵᱚᱱ ᱚᱱᱟ ᱠᱚᱫᱚ ᱛᱟᱨᱯᱚᱨᱮ ᱥᱟᱨ ᱵᱚᱱ ᱮᱢᱟᱜᱼᱟ ᱦᱮᱲᱦᱮᱫ ᱟᱵᱚᱱ ᱜᱮᱞᱮ ᱵᱤᱞᱤᱜᱼᱟ ᱦᱳᱲᱳ ᱵᱚᱱ ᱤᱨ ᱟᱹᱜᱩᱭᱟ ᱤᱨ ᱫᱟᱞ ᱟᱵᱚᱱ ᱦᱳᱲᱳᱵᱚᱱ ᱛᱤᱠᱤᱭᱟ ᱛᱤᱠᱤ ᱨᱚᱦᱚᱲ ᱟᱵᱚᱱ ᱠᱚᱞ ᱵᱚᱱ ᱤᱫᱤᱭᱮᱫᱟ ᱱᱮᱛᱟᱨ ᱫᱚ ᱠᱚᱞ ᱦᱩᱭ ᱠᱟᱱᱟ ᱛᱚ ᱰᱷᱮᱝᱠᱤ ᱛᱟᱦᱮᱸ ᱠᱟᱱᱟ ᱱᱮᱛᱟᱨ ᱫᱚ ᱰᱷᱮᱝᱠᱤ ᱫᱚ ᱵᱟᱹᱱᱩᱜ ᱛᱟᱵᱚᱱᱟ ᱛᱚ ᱠᱚᱞ ᱵᱚᱱ ᱤᱫᱤᱭᱟ ᱞᱟᱹᱦᱩᱫ ᱟᱹᱜᱩᱭᱟᱵᱚᱱ ᱤᱥᱤᱱ ᱵᱟᱥᱟᱝ ᱠᱟᱛᱮᱜ ᱡᱚᱢ ᱟᱵᱚᱱ ᱟᱫᱚ ᱡᱚᱢ ᱟᱵᱚᱱ ᱥᱟᱱᱟᱢ ᱠᱚᱜᱮ ᱡᱚᱛᱚ ᱦᱚᱲᱜᱮ